ᱦᱮᱞᱳ ᱦᱮᱸ ᱰᱟᱭᱵᱷᱟᱨ ᱵᱟ ᱵᱩ ᱦᱮᱸ ᱮᱱᱟᱝ ᱟᱞᱮ ᱟᱢᱟᱜ ᱜᱟᱲᱤ ᱛᱮᱞᱮ ᱪᱟᱞᱟᱣ ᱞᱮᱱᱫᱚ ᱟᱫᱚ ᱱᱚᱰᱮ ᱦᱮᱡ ᱠᱟᱛᱮ ᱟᱢᱟᱜ ᱜᱟ ᱰᱤ ᱨᱮ ᱵᱮᱜᱽ ᱢᱤᱫᱴᱟᱝ ᱦᱤᱲᱤᱧ ᱦᱩᱭ ᱠᱟᱱᱟ ᱧᱮᱞ ᱵᱤᱱ ᱥᱮ ᱚᱱᱟ ᱵᱮᱜᱽ ᱢᱮᱱᱟᱜ ᱟᱥᱮ ᱵᱟᱝ ᱚᱱᱟ ᱜᱟ ᱰᱤ ᱨᱮ ᱚᱱᱟ ᱵᱮᱜᱽ ᱵᱷᱤᱛᱤᱨ ᱨᱮ ᱢᱳᱵᱟᱭᱤᱞ ᱢᱮᱱᱟᱜᱼᱟ ᱟᱨ ᱢᱟᱱᱤᱯᱟᱥ ᱢᱮᱱᱟᱜᱼᱟ ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱢᱮᱱᱟᱜ ᱜᱮᱭᱟ ᱛᱟᱦᱚᱞᱮ ᱟᱹᱵᱤᱱ ᱡᱚᱛᱱᱚ ᱠᱟᱛᱮ ᱵᱤᱱ ᱫᱚᱦᱚ ᱠᱟᱜᱼᱟ ᱜᱟᱯᱟ ᱵᱟᱝᱠᱷᱟᱱ ᱢᱮᱭᱟᱝ ᱥᱚᱢᱚᱭ ᱠᱟᱛᱮ ᱟᱜᱩᱞᱤᱧ ᱪᱟᱞᱟᱜᱼᱟ ᱟᱨ ᱵᱟᱝᱠᱷᱟᱱ ᱟᱵᱤᱱ ᱜᱮ ᱚᱱᱠᱟ ᱡᱩᱫᱤ ᱚᱠᱛᱚ ᱵᱤᱱ ᱠᱩᱲᱟᱹᱣ ᱫᱟᱲᱭᱟᱜᱼᱟ ᱛᱟᱦᱚᱞᱮ ᱟᱜᱩ ᱦᱚᱴᱚ ᱠᱟᱜ ᱵᱤᱱ ᱦᱳᱭ ᱦᱳᱭ ᱦᱳᱭ ᱚᱱᱟ ᱠᱟᱛᱷᱟ ᱜᱮ ᱟᱪᱪᱷᱟ ᱟᱪᱪᱷᱟ ᱟᱪᱪᱷᱟ ᱴᱷᱤᱠᱜᱮᱭᱟ ᱴᱷᱤᱠᱜᱮᱭᱟ ᱛᱟᱦᱚᱞᱮ ᱫᱚᱦᱚᱭᱮᱜᱼᱟ ᱞᱤᱧ